ᱦᱳᱭ ᱤᱧ ᱦᱚᱸ ᱡᱟᱦᱟᱸᱭ ᱴᱷᱮᱱ ᱮᱱᱮᱡ ᱥᱮᱨᱮᱧ ᱤᱧ ᱥᱮᱬᱟ ᱟᱠᱟᱫᱼᱟ ᱟᱨ ᱡᱟᱦᱟᱸ ᱛᱤᱥ ᱛᱮ ᱨᱮᱦᱚᱸ ᱤᱧ ᱠᱳᱨᱤᱭᱳᱜᱨᱟᱯᱷᱤᱧ ᱵᱮᱱᱟᱣ ᱟᱠᱟᱱ ᱜᱮᱭᱟ ᱤᱧᱫᱚ ᱜᱚᱲᱚᱢ ᱦᱟᱲᱟᱢ ᱜᱚᱲᱚᱢ ᱵᱩᱲᱦᱤ ᱜᱟᱛᱮ ᱠᱚ ᱚᱱᱠᱟ ᱜᱮ ᱟᱹᱛᱩ ᱠᱚᱨᱮ ᱠᱚ ᱮᱱᱮᱡ ᱥᱮᱨᱮᱧᱟ ᱵᱟᱦᱟ ᱮᱱᱮᱡ ᱠᱚ ᱥᱚᱦᱚᱨᱟᱭ ᱮᱱᱮᱡ ᱠᱚ ᱵᱟᱯᱞᱟ ᱫᱚᱝ ᱮᱱᱮᱡ ᱠᱚ ᱟᱨ ᱚᱱᱠᱟ ᱜᱮ ᱱᱚᱝᱠᱟ ᱥᱯᱳᱨᱴᱥ ᱠᱚᱨᱮ ᱡᱟᱦᱟᱸ ᱜᱮ ᱫᱚᱦᱚ ᱠᱟᱜᱼᱟ ᱠᱚ ᱚᱱᱠᱟᱜᱮ ᱮᱱᱮᱡ ᱥᱮᱨᱮᱧ ᱚᱱᱟᱠᱚᱨᱮ ᱠᱚ ᱥᱮᱬᱟ ᱠᱟᱜᱼᱟ ᱟᱨ ᱤᱧ ᱫᱚ ᱯᱷᱳᱱ ᱠᱚᱨᱮ ᱱᱚᱝᱠᱟ ᱤᱭᱟᱹ ᱠᱚᱨᱮᱫ ᱥᱠᱩᱞ ᱠᱚᱨᱮ ᱦᱚᱸ ᱰᱟᱱᱥ ᱠᱚᱨᱮᱱᱟᱜ ᱵᱷᱤᱰᱤᱭᱳ ᱠᱚ ᱥᱚᱨᱴ ᱵᱷᱤᱰᱤᱭᱳ ᱠᱚ ᱞᱟᱭᱤᱠ ᱵᱷᱤᱰᱤᱭᱳ ᱠᱚ ᱵᱞᱚᱜ ᱵᱷᱤᱰᱤᱭᱳ ᱠᱚ ᱟᱭᱢᱟ ᱵᱷᱤᱰᱤᱭᱳ ᱠᱚ ᱵᱮᱱᱟᱣ ᱠᱟᱛᱮᱫ ᱤᱧᱦᱚᱸ ᱥᱳᱥᱟᱞ ᱢᱤᱰᱤᱭᱟ ᱨᱤᱧ ᱯᱳᱥᱴ ᱟᱠᱟᱫᱼᱟ ᱟᱨ ᱜᱚᱲᱚᱢ ᱦᱟᱲᱟᱢ ᱜᱚᱲᱚᱢ ᱵᱩᱲᱦᱤ ᱛᱟᱠᱚ ᱜᱮ ᱤᱧᱫᱚ ᱮᱱᱮᱡᱼᱥᱮᱨᱮᱧ ᱮᱱᱮᱡ ᱠᱚ ᱥᱮᱨᱮᱧ ᱠᱚ ᱡᱚᱛᱚᱣᱟᱜ ᱠᱚ ᱥᱮᱬᱟ ᱠᱟᱫᱤᱧᱟᱹ ᱪᱮᱫ ᱟᱠᱟᱫᱤᱧᱟᱹ ᱠᱚ ᱢᱟᱲᱟᱝ ᱦᱩᱰᱤᱧ ᱡᱚᱠᱷᱚᱱ ᱫᱚ ᱪᱮᱫ ᱦᱚᱸ ᱵᱟᱹᱧ ᱫᱟᱲᱮᱭᱟᱜ ᱛᱟᱦᱮᱱᱟ ᱛᱚᱵᱮ ᱠᱟᱹᱡ ᱢᱟᱨᱟᱝ ᱢᱟᱨᱟᱝ ᱤᱫᱤᱭᱮᱱᱟᱹᱧᱥᱮ ᱛᱚᱵᱮ ᱠᱷᱟᱱ ᱚᱱᱠᱟᱜᱮ ᱮᱱᱮᱡ ᱥᱮᱨᱮᱧ ᱠᱚᱠᱚ ᱥᱮᱬᱟ ᱟᱫᱤᱧᱟ ᱟᱨ ᱜᱟᱛᱮ ᱠᱚ ᱰᱚᱸᱰᱮ ᱠᱚ ᱦᱤᱡᱩᱜᱼᱟ ᱩᱱᱠᱩ ᱠᱚᱦᱚᱸ ᱵᱟᱹᱧ ᱫᱟᱲᱮᱭᱟᱜ ᱠᱷᱟᱱ ᱚᱱᱠᱟ ᱜᱮ ᱵᱟᱦᱟ ᱠᱚᱨᱮ ᱦᱚᱸ ᱵᱟᱦᱟ ᱮᱱᱮᱡ ᱠᱚ ᱵᱟᱞᱮ ᱫᱟᱲᱮᱭᱟᱜᱼᱟ ᱥᱮᱨᱮᱧ ᱠᱚ ᱛᱚᱵᱮ ᱠᱟᱡᱮ ᱟᱹᱛᱩ ᱨᱤᱱᱤᱡ ᱦᱚᱲ ᱠᱚᱦᱚᱸ ᱚᱱᱟ ᱠᱚᱠᱚ ᱥᱮᱬᱟᱣᱟᱫ ᱞᱮᱭᱟ ᱞᱟᱹᱭ ᱟᱫ ᱞᱮᱭᱟ ᱠᱚ ᱱᱚᱝᱠᱟ ᱱᱚᱝᱠᱟ ᱮᱱᱮᱡ ᱥᱮᱨᱮᱧ ᱦᱩᱭᱩᱜᱼᱟ ᱟᱨ ᱜᱟᱛᱮ ᱠᱚᱠᱚ ᱛᱟᱦᱮᱱᱟ ᱟᱨ ᱟᱭᱳ ᱠᱚ ᱟᱭᱳ ᱦᱚᱲ ᱠᱚᱦᱚᱸ ᱜᱚᱲᱚᱢ ᱵᱩᱲᱦᱤ ᱠᱚ ᱜᱚᱲᱚᱢ ᱦᱟᱲᱟᱢ ᱠᱚ ᱨᱩᱭᱟᱠᱚ ᱥᱮᱨᱮᱧ ᱟᱠᱚ ᱮᱱᱮᱡ ᱟᱞᱮ ᱟᱞᱮ ᱦᱚᱸ ᱡᱚᱛᱚ ᱠᱚᱜᱮ ᱚᱱᱠᱟ ᱛᱮᱜᱮ ᱤᱧᱫᱚ ᱮᱱᱮᱡ ᱥᱮᱨᱮᱧ ᱠᱚᱧ ᱪᱮᱫ ᱠᱮᱫᱟ ᱟᱨ ᱠᱳᱨᱤᱭᱚᱜᱨᱟᱯᱷᱟᱨ ᱯᱷᱳᱴᱳ ᱜᱨᱟᱯᱷᱤ ᱠᱚᱦᱚᱸ ᱱᱚᱝᱠᱟ ᱜᱮ ᱵᱮᱱᱟᱣ ᱤᱧ ᱪᱮᱫ ᱠᱮᱫᱼᱟ ᱛᱟᱭᱚᱢ ᱤᱧᱦᱚᱸ ᱱᱮᱛᱟᱨ ᱫᱚᱧ ᱵᱮᱱᱟᱣᱟ ᱟᱨ ᱯᱷᱳᱴᱳ ᱠᱚ ᱥᱳᱥᱟᱞ ᱢᱤᱰᱤᱭᱟ ᱠᱚᱨᱮᱞᱮ ᱯᱳᱥᱴᱼᱟ ᱯᱷᱳᱴᱳ ᱠᱚ ᱯᱷᱚᱴᱳ ᱠᱷᱤᱪᱟᱹᱣ ᱠᱚ ᱡᱚᱛᱚᱣᱟᱜ ᱠᱚ ᱪᱮᱫ ᱠᱤᱫᱤᱧᱟ ᱟᱨ ᱚᱱᱠᱟ ᱜᱮ ᱯᱷᱳᱴᱳ ᱠᱷᱤᱪᱟᱹᱣ ᱵᱟᱲᱟ ᱠᱟᱛᱮᱫ ᱥᱳᱥᱟᱞ ᱢᱤᱰᱤᱭᱟ ᱠᱚᱨᱮᱫ ᱞᱮ ᱯᱳᱥᱴᱼᱟ ᱢᱟᱱᱮ ᱜᱮ ᱠᱳᱨᱤᱭᱜᱨᱟᱯᱷᱤ ᱯᱷᱤᱞᱤᱢ ᱠᱚᱞᱮ ᱵᱮᱱᱟᱣ ᱟᱠᱟᱫ ᱜᱮᱭᱟ ᱟᱞᱮ ᱦᱚᱸ ᱟᱨ ᱡᱚᱛᱚ ᱚᱱᱠᱟ ᱜᱮ ᱱᱮᱛᱟᱨ ᱫᱚ ᱡᱟᱦᱟᱸ ᱨᱮᱜᱮ ᱜᱟᱛᱮ ᱠᱚ ᱥᱟᱞᱟᱜ ᱦᱚᱸ ᱵᱞᱚᱜ ᱵᱷᱤᱰᱤᱭᱳ ᱠᱚ ᱡᱟᱦᱟᱸ ᱨᱮᱜᱮᱞᱮ ᱪᱟᱞᱟᱜᱼᱟ ᱯᱷᱳᱴᱳᱜ ᱟᱞᱮ ᱵᱷᱤᱰᱤᱭᱳ ᱠᱚᱞᱮ ᱵᱮᱱᱟᱣᱟ ᱵᱷᱤᱰᱤᱭᱳ ᱠᱚᱞᱮ ᱥᱩᱴᱼᱟ ᱟᱨ ᱚᱱᱠᱟᱜᱮ ᱥᱳᱥᱟᱞ ᱢᱤᱰᱤᱭᱟ ᱨᱮᱞᱮ ᱟᱲᱟᱜᱟᱞᱮ